ᱠᱤᱪᱷᱤ ᱛᱷᱟᱱᱤᱛ ᱵᱤᱨᱤᱫ ᱥᱮ ᱠᱟᱨᱩ ᱵᱤᱨᱤᱫ ᱠᱚ ᱡᱮᱞᱮᱠᱟ ᱢᱟᱜ ᱨᱮᱭᱟᱜ ᱵᱤᱨᱤᱫ ᱦᱟᱥᱟ ᱨᱮᱭᱟᱜ ᱵᱤᱨᱤᱫ ᱜᱮᱫᱟᱜ ᱨᱮᱭᱟᱜ ᱵᱤᱨᱤᱫ ᱠᱟᱴᱷ ᱨᱮᱭᱟᱜ ᱵᱤᱨᱤᱫ ᱚᱱᱠᱟᱜᱮ ᱟᱭᱢᱟ ᱞᱮᱠᱟ ᱵᱤᱨᱤᱫ ᱢᱮᱱᱟᱜᱼᱟ ᱡᱟᱦᱟᱸᱛᱮ ᱵᱟᱸᱠᱩᱲᱟ ᱦᱚᱱᱚᱛ ᱞᱟᱹᱜᱤᱫ ᱫᱚ ᱵᱷᱮᱜᱟᱨᱟ ᱟᱨ ᱱᱚᱣᱟ ᱵᱤᱨᱤᱫ ᱯᱤᱲᱦᱤ ᱠᱷᱚᱱ ᱯᱤᱲᱦᱤ ᱩᱪᱟᱹᱲ ᱞᱟᱹᱜᱤᱫ ᱛᱮ ᱵᱮᱱᱟᱣᱤᱭᱟᱹ ᱠᱚ ᱞᱟᱹᱜᱤᱫ ᱵᱮᱱᱟᱣ ᱥᱮᱲᱟ ᱵᱟᱠᱷᱨᱟᱛᱮ ᱵᱮᱱᱟᱣ ᱥᱤᱠᱷᱱᱟᱹᱛ ᱟᱥᱲᱟ ᱡᱩᱛ ᱞᱟᱹᱠᱛᱤ ᱠᱟᱹᱨᱩ ᱵᱤᱨᱤᱫ ᱵᱮᱱᱟᱣᱤᱭᱟᱹ ᱠᱚᱣᱟᱜ ᱵᱚᱜᱮ ᱞᱟᱹᱜᱤᱫ ᱵᱟᱡᱟᱨ ᱦᱟᱴ ᱦᱳᱭ ᱫᱚᱨᱠᱟᱨ ᱟᱨ ᱱᱚᱣᱟ ᱦᱚᱱᱚᱛ ᱨᱮᱭᱟᱜ ᱞᱟᱠᱪᱟᱨ ᱟᱨ ᱱᱟᱜᱟᱢ ᱫᱚ ᱩᱱᱠᱩᱣᱟᱜ ᱠᱟᱹᱢᱤ ᱦᱚᱨᱟ ᱛᱟᱞᱟ ᱛᱮᱜᱮ ᱥᱚᱫᱚᱨᱚᱜᱼᱟ